ᱤᱧᱟᱹᱜ ᱥᱮᱠᱮᱱᱰ ᱯᱨᱳᱰᱟᱠᱴ ᱨᱮᱭᱟᱜ ᱧᱩᱛᱩᱢ ᱫᱚ ᱦᱩᱭᱩᱜ ᱠᱟᱱᱟ ᱦᱮᱰᱯᱷᱳᱱᱥ ᱟᱨ ᱱᱤᱭᱟᱹ ᱨᱮᱱᱟᱜ ᱱᱮᱜᱮᱴᱤᱵᱽ ᱮᱠᱥᱯᱤᱨᱤᱭᱮᱱᱥ ᱫᱚ ᱦᱩᱭᱩᱜ ᱠᱟᱱᱟ ᱵᱮᱥᱤ ᱥᱟᱣᱩᱱᱰ ᱛᱮ ᱡᱩᱫᱤ ᱥᱮᱨᱮᱧ ᱮᱢ ᱟᱸᱡᱚᱢᱟ ᱞᱩᱛᱩᱨ ᱨᱮᱭᱟᱜ ᱯᱚᱨᱫᱟ ᱯᱷᱟᱴᱟᱣ ᱫᱟᱲᱮᱭᱟᱜᱼᱟ ᱟᱵᱚᱣᱟᱜ ᱦᱚᱲᱢᱚ ᱨᱮᱱᱟᱜ ᱨᱚᱠᱛᱚᱪᱟᱯ ᱵᱮᱥᱤ ᱫᱟᱲᱮᱭᱟᱜᱼᱟ ᱱᱚᱝᱠᱟ ᱜᱮ ᱟᱭᱢᱟ ᱮᱴᱠᱮᱴᱚᱬᱮ ᱦᱩᱭ ᱫᱟᱲᱮᱭᱟᱜᱼᱟ